ᱦᱮᱞᱳ ᱰᱮᱞᱤᱵᱷᱟᱨᱤ ᱵᱚᱭ ᱛᱮᱦᱮᱧ ᱵᱟᱹᱧ ᱴᱷᱤᱠᱟᱹ ᱞᱮᱜᱼᱟ ᱡᱮ ᱟᱢ ᱩᱱᱟᱹᱜ ᱦᱩᱰᱩᱨ ᱵᱤᱡᱽᱞᱤ ᱫᱟᱜ ᱡᱟᱹᱯᱩᱫ ᱨᱮᱢ ᱟᱹᱜᱩᱣᱟᱹᱧ ᱜᱮᱭᱟ ᱧᱤᱫᱟᱹ ᱦᱚᱸ ᱧᱤᱫᱟᱹᱢ ᱟᱹᱜᱩ ᱠᱮᱜᱼᱟ ᱤᱧᱫᱚᱵᱟᱹᱧ ᱩᱭᱦᱟᱹᱨ ᱞᱮᱫ ᱛᱟᱦᱮᱸᱫᱼᱟ ᱡᱮ ᱛᱮᱦᱮᱧ ᱟᱢ ᱟᱹᱜᱩ ᱥᱮᱴᱮᱨᱤᱧᱟ ᱥᱮ ᱤᱧᱫᱩᱧ ᱩᱭᱦᱟᱹᱨ ᱞᱮᱫᱼᱟ ᱤᱧᱫᱚ ᱨᱮᱸᱜᱮᱡ ᱛᱤᱧ ᱡᱟᱹᱯᱤᱫᱟ ᱛᱮᱦᱮᱧ ᱟᱢ ᱱᱩᱱᱟᱹᱜ ᱡᱟᱹᱯᱩᱫ ᱫᱟᱜ ᱡᱟᱹᱯᱩᱫ ᱨᱮᱦᱚᱸᱢ ᱟᱹᱜᱩ ᱟᱹᱫᱤᱧᱟ ᱛᱳ ᱱᱚᱣᱟ ᱤᱭᱟᱹᱛᱮ ᱤᱧ ᱟᱹᱰᱤ ᱟᱹᱰᱤ ᱥᱟᱨᱦᱟᱣ ᱤᱧ ᱮᱢᱟᱢ ᱠᱟᱱᱟ ᱟᱹᱰᱤ ᱱᱟᱯᱟᱭ ᱟᱹᱜᱩᱣᱟᱫᱤᱧᱟᱢ ᱡᱮ ᱱᱚᱝᱠᱟᱜᱮ ᱢᱮ ᱴᱷᱤᱠ ᱜᱮᱭᱟ